ᱦᱮᱸ ᱵᱚᱭᱦᱟ ᱟᱹᱵᱤᱱ ᱱᱚᱛᱮ ᱨᱮ ᱚᱠᱟ ᱞᱮᱠᱟ ᱪᱮᱫ ᱠᱚ ᱦᱩᱭᱩᱜ ᱠᱟᱱᱟ ᱛᱤᱱᱟᱹᱜ ᱱᱚᱛᱮ ᱨᱮ ᱨᱳᱰ ᱮᱠᱥᱤᱰᱮᱱᱴ ᱦᱳᱭ ᱜᱮ ᱵᱟᱠᱚ ᱞᱟᱹᱭ ᱫᱟᱲᱮᱭᱟᱜ ᱠᱟᱱᱟ ᱩᱱᱤ ᱠᱤᱱ ᱫᱚ ᱮᱱᱠᱷᱟᱱ ᱫᱚᱠᱤᱱ ᱟᱪᱪᱷᱟ ᱩᱱᱠᱤᱱ ᱫᱚ ᱦᱳᱭ ᱵᱟᱝᱟ ᱩᱱᱠᱤᱱ ᱢᱮᱰᱤᱠᱮᱞ ᱠᱚ ᱤᱫᱤ ᱠᱮᱫ ᱠᱤᱱᱟ ᱩᱱᱠᱤᱱ ᱫᱚ ᱚᱠᱟ ᱨᱮᱱ ᱦᱚᱲ ᱠᱟᱱᱟ ᱠᱤᱱ ᱱᱚᱛᱮ ᱚᱠᱟ ᱥᱮᱫ ᱠᱤᱱ ᱦᱮᱡ ᱞᱮᱱᱛᱮ ᱦᱟᱜ ᱠᱤᱱ ᱚᱱᱟ ᱟᱠᱟᱱᱟ ᱟᱪᱪᱷᱟ ᱟᱪᱪᱷᱟ ᱟᱪᱪᱷᱟ

ᱟᱪᱪᱷᱟ ᱯᱩᱞᱤᱥ ᱚᱱᱟ ᱢᱟᱦᱟᱜ ᱯᱩᱞᱤᱥ ᱠᱮᱥ ᱦᱩᱭ ᱞᱮᱱᱠᱷᱟᱱ ᱥᱟᱵᱚᱜᱼᱟ ᱠᱚ ᱩᱱᱠᱩ ᱫᱚ ᱟᱫᱚ ᱯᱩᱞᱤᱥ ᱠᱚᱫᱚ ᱵᱟᱠᱚ ᱦᱮᱡ ᱟᱠᱟᱱᱟ ᱦᱮᱸ ᱦᱮᱸ ᱵᱟᱹᱠᱤᱱ ᱧᱟᱢᱚᱜ ᱠᱟᱱ ᱜᱮᱭᱟ ᱦᱳᱭ ᱚᱱᱟ ᱫᱚ ᱟᱫᱚ ᱚᱱᱮ ᱱᱤᱛᱳᱜ ᱢᱮᱱ ᱠᱮᱜ ᱞᱮᱠᱟᱭ ᱚᱱᱠᱟᱜᱮ ᱩᱱᱠᱤᱱ ᱫᱚ ᱡᱩᱫᱤ ᱚᱠᱚᱭ ᱦᱚᱸ ᱵᱟᱠᱚ ᱵᱟᱲᱟᱭ ᱟᱠᱟᱜᱼᱟ ᱚᱱᱟ ᱠᱩᱞᱤ ᱰᱚᱜᱚᱨ ᱞᱮᱠᱚ ᱮᱱᱟᱜ ᱟᱨ ᱵᱟᱠᱷᱟᱱ ᱯᱩᱞᱤᱥ ᱫᱚ ᱟᱠᱚ ᱪᱮᱫᱞᱮᱠᱟ ᱛᱮᱠᱚ ᱥᱮᱸᱫᱽᱨᱟ ᱧᱟᱢ ᱠᱚᱜᱮᱭᱟ ᱩᱱᱠᱩᱣᱟᱜ ᱢᱟ ᱟᱹᱰᱤ ᱜᱟᱱ ᱯᱚᱱᱛᱷᱟ ᱢᱮᱱᱟᱜᱼᱟ ᱪᱮ ᱚᱠᱟ ᱠᱚᱨᱮ ᱪᱮᱫ ᱠᱚᱠᱚ ᱧᱮᱞᱟ

ᱟᱪᱪᱷᱟ ᱚᱱᱠᱟ ᱟᱠᱟᱱᱟ

ᱮᱱᱠᱷᱟᱱ ᱩᱱᱠᱩᱣᱟᱜ ᱢᱟᱱᱮ ᱩᱱᱠᱤᱱᱟᱜ ᱴᱷᱤᱠᱟᱱᱟ ᱢᱟ ᱦᱟᱜ ᱵᱟᱭ ᱧᱟᱢ ᱟᱠᱟᱱ ᱜᱮᱭᱟ ᱚᱱᱟ ᱫᱚ ᱚᱱᱟ ᱫᱚ ᱟᱵᱚ ᱫᱚ ᱪᱮᱫ ᱵᱚ ᱪᱤᱠᱟᱹᱭᱟ ᱟᱵᱚ ᱫᱚ ᱦᱟᱜ ᱚᱱᱠᱟᱜᱮ ᱦᱟᱜ ᱩᱱᱠᱩ ᱯᱩᱞᱤᱥ ᱠᱚᱜᱮ ᱱᱟᱦᱟᱜ ᱵᱚᱱ ᱢᱮᱛᱟ ᱠᱚᱣᱟ ᱩᱱᱠᱩ ᱜᱮ ᱦᱟᱜ ᱠᱚ ᱴᱷᱟᱹᱣᱠᱟᱭᱟ ᱚᱱᱟ ᱫᱚ ᱦᱳᱭ ᱛᱚᱵᱮ ᱮᱱᱠᱷᱟᱱ ᱦᱟᱯᱮ ᱚᱱᱟ ᱚᱱᱛᱮ ᱜᱮᱞᱤᱧ ᱥᱮᱱ ᱞᱮᱱ ᱜᱮ